ᱨᱮᱸᱜᱮᱡ ᱚᱠᱛᱚ ᱨᱮ ᱡᱩᱫᱤ ᱫᱟᱠᱟᱦᱚᱸ ᱵᱟᱢ ᱡᱚᱢ ᱞᱮᱠᱷᱟᱱ ᱥᱮ ᱡᱟᱦᱟᱱᱜ ᱡᱚᱢᱦᱚᱸ ᱵᱟᱢ ᱧᱟᱢ ᱞᱮᱠᱷᱟᱱ ᱛᱚ ᱟᱹᱰᱤ ᱵᱟᱹᱲᱤᱡ ᱜᱮ ᱵᱩᱡᱷᱟᱹᱜ ᱜᱮᱭᱟ